ᱥᱩᱨ ᱥᱩᱯᱩᱨ ᱡᱟᱦᱟᱱ ᱵᱤᱨᱤᱫᱽ ᱥᱚᱨᱵᱚᱨᱚᱫᱽ ᱟᱠᱟᱱ ᱢᱮᱱᱟᱜᱼᱟ ᱤᱧᱟᱹᱜ ᱫᱤᱱᱟᱹᱢ ᱫᱤᱱ ᱟᱠᱷᱨᱤᱧ ᱱᱤᱥᱪᱚᱭ ᱟᱭᱴᱮᱢ ᱵᱟᱹᱱᱩᱜ ᱛᱤᱧ ᱨᱮᱦᱚᱸ ᱮᱱᱠᱷᱟᱱ ᱥᱚᱯᱛᱟᱦᱚ ᱨᱮ ᱠᱤᱝᱵᱟ ᱢᱟᱥᱮ ᱟᱭᱴᱮᱢ ᱢᱮᱱᱟᱜ ᱛᱤᱧᱟ ᱤᱧ ᱡᱩᱫᱤ ᱵᱤᱨᱤᱫᱽ ᱟᱨ ᱨᱮᱰᱤ ᱵᱟᱝ ᱤᱧ ᱛᱟᱦᱮᱱᱟ ᱤᱧᱟᱹᱜ ᱠᱩᱥᱤᱭᱟᱜ ᱵᱮᱨᱮᱫ ᱟᱨ ᱨᱮᱰᱤᱭᱟᱹᱢ ᱡᱚᱜᱟᱲ ᱫᱚ ᱦᱩᱭᱩᱜ ᱠᱟᱱᱟ ᱡᱟᱦᱟᱸ ᱫᱚ ᱡᱮᱢᱚᱱ ᱯᱟᱹᱴᱤᱭᱟᱹ

ᱯᱟᱹᱴᱤᱭᱟᱹ ᱦᱚᱸ ᱠᱷᱤᱡᱩᱨ ᱫᱟᱨᱮ ᱨᱮᱱᱟᱜ ᱠᱷᱤᱡᱩᱨ ᱠᱤᱛᱟᱹ ᱯᱨᱚᱛᱷᱚᱢ ᱨᱮ ᱜᱮ ᱦᱩᱭᱩᱜᱼᱟ ᱤᱱᱟᱹ ᱛᱟᱭᱚᱢ ᱰᱟᱹᱱᱴᱤᱜ ᱠᱷᱚᱱᱟᱜ ᱢᱟᱱᱮ ᱪᱟᱜᱟᱱ ᱦᱩᱭᱩᱜᱼᱟ ᱪᱷᱟᱲᱟᱣ ᱦᱩᱭᱩᱜᱼᱟ ᱤᱱᱟᱹ ᱯᱚᱨᱮ ᱡᱚᱛᱚ ᱢᱤᱫ ᱴᱷᱮᱱ ᱥᱟᱵ ᱠᱟᱛᱮ ᱰᱚᱜᱽ ᱥᱮᱫ ᱪᱩᱯᱤ ᱥᱮᱫ ᱥᱟᱢᱟᱜ ᱦᱩᱭᱩᱜᱼᱟ ᱥᱟᱢᱟᱜ ᱠᱟᱛᱮ ᱟᱵᱟᱨ ᱫᱩ ᱯᱷᱟᱹᱞᱤ ᱦᱩᱭᱩᱜᱼᱟ ᱯᱷᱟᱹᱞᱤ ᱠᱟᱛᱮ ᱟᱵᱟᱨ ᱜᱟᱞᱟᱝ ᱦᱩᱭᱩᱜᱼᱟ ᱜᱟᱞᱟᱝ ᱠᱮᱫᱟᱢ ᱜᱟᱞᱟᱝ ᱠᱟᱛᱮ ᱟᱵᱟᱨ ᱥᱟᱝᱜᱽᱲᱤ ᱦᱩᱭᱩᱜᱼᱟ ᱥᱟᱝᱜᱽᱲᱤ ᱠᱟᱛᱮ ᱫᱤᱭᱮ ᱟᱫᱚ ᱯᱟᱹᱴᱤᱭᱟᱹ ᱦᱩᱭ ᱮᱱᱟ ᱯᱟᱹᱴᱤᱭᱟᱹ ᱦᱩᱭ ᱮᱱᱟ ᱡᱚᱱᱚᱜ ᱦᱚᱸ ᱚᱱᱠᱟ ᱜᱮ ᱡᱮᱢᱚᱱ ᱡᱚᱱᱚᱜ ᱦᱚᱸ ᱥᱤᱨᱚᱢ ᱪᱟᱜᱟᱜ ᱠᱮᱫᱟᱢ ᱪᱟᱜᱟᱜ ᱠᱟᱛᱮ ᱚᱱᱟ ᱦᱚᱫᱽ ᱯᱷᱟᱨᱪᱟ ᱦᱩᱭᱩᱜᱼᱟ ᱚᱱᱟ ᱠᱚ ᱥᱟᱞᱟ ᱯᱷᱟᱨᱪᱟ ᱦᱩᱭᱩᱜᱼᱟ ᱥᱟᱞᱟ ᱯᱷᱟᱨᱪᱟ ᱠᱟᱛᱮ ᱡᱟᱦᱟᱸ ᱫᱚ ᱥᱤᱛᱩᱝ ᱨᱮ ᱛᱟᱥᱮ ᱜᱮ ᱦᱩᱭᱩᱜᱼᱟ ᱥᱤᱛᱩᱝ ᱨᱮ ᱛᱟᱥᱮ ᱨᱚᱦᱚᱲ ᱠᱟᱛᱮ ᱢᱟᱱᱮ ᱟᱵᱟᱨ ᱫᱟᱜ ᱨᱮ ᱞᱚᱦᱚᱫ ᱦᱩᱭᱩᱜᱼᱟ ᱢᱟᱱᱮ ᱵᱚᱨᱟᱢ ᱮᱱᱟ ᱵᱚᱨᱟᱢ ᱠᱟᱛᱮ ᱛᱟᱨᱯᱚᱨᱮ ᱟᱵᱟᱨ ᱠᱟᱹᱴᱤᱡ ᱫᱟᱜ ᱦᱤᱡᱨᱟᱹᱱᱟ ᱫᱟᱜᱠᱚ ᱦᱟᱣᱮᱱᱟ ᱟᱨ ᱜᱟᱞᱟᱝ ᱦᱩᱭᱩᱜᱼᱟ ᱜᱟᱞᱟᱝ ᱠᱟᱛᱮ ᱟᱨᱦᱚᱸ ᱥᱤᱛᱩᱝ ᱨᱮ ᱦᱟᱞᱠᱟ ᱥᱤᱛᱩᱝ ᱨᱮ ᱠᱟᱹᱴᱤᱡ ᱢᱮᱞᱟᱣ ᱠᱟᱛᱮ ᱚᱱᱟ ᱴᱷᱤᱠ ᱨᱚᱦᱚᱲ ᱮᱱᱟ ᱛᱟᱨᱯᱚᱨᱮ ᱟᱵᱟᱨ ᱢᱤᱫ ᱥᱮᱫ ᱠᱷᱚᱱᱟᱜ ᱟᱵᱟᱨ ᱜᱩᱲᱭᱟᱹᱣ ᱠᱟᱛᱮ ᱛᱚᱞ ᱠᱟᱛᱮ ᱚᱱᱟ ᱟᱵᱟᱨ ᱡᱚᱱᱚᱜ ᱦᱩᱭ ᱮᱱᱟ ᱡᱚᱱᱚᱜ ᱤᱱᱟᱹ ᱛᱟᱭᱚᱢ ᱦᱩᱭᱩᱜ ᱠᱟᱱᱟ ᱡᱮᱢᱚᱱ ᱴᱷᱮᱠᱟ ᱴᱩᱯᱞᱟᱹᱜ ᱦᱚᱸ ᱵᱮᱱᱟᱣᱟᱵᱚᱱ ᱟᱫᱚ ᱵᱚᱱ ᱵᱟᱲᱟᱭ ᱜᱮᱭᱟ ᱮᱱᱠᱷᱟᱱ ᱢᱟᱜ ᱠᱷᱚᱱᱟᱜ ᱜᱮ ᱦᱩᱭᱩᱜ ᱠᱟᱱᱟ ᱢᱟᱜ ᱫᱟᱨᱮ ᱢᱟᱜ ᱜᱮᱭᱟ ᱢᱟᱜ ᱫᱟᱨᱮ ᱢᱟᱜ ᱠᱟᱛᱮ ᱟᱯᱮ ᱪᱤᱠᱩ ᱡᱚᱛᱚ ᱥᱟᱞᱟ ᱥᱟᱯᱷᱟ ᱦᱩᱭ ᱮᱱᱟ ᱛᱷᱩᱲᱩ ᱯᱷᱟᱨᱪᱟ ᱠᱟᱛᱮ ᱛᱟᱨᱯᱚᱨᱮ ᱟᱵᱟᱨ ᱚᱱᱠᱟ ᱫᱤᱥᱚᱢ ᱢᱚᱛᱚᱢ ᱠᱷᱟᱹᱛᱤᱭᱟ ᱪᱮᱠᱟ ᱥᱟᱭᱤᱡᱽ ᱮᱢ ᱵᱮᱱᱟᱣ ᱫᱤ ᱟᱫᱚ ᱠᱟᱹᱴᱤᱡ ᱠᱟᱹᱴᱤᱡ ᱟᱨᱚ ᱢᱤᱦᱤ ᱢᱤᱦᱤ ᱯᱟᱲᱟᱜ ᱦᱩᱭᱩᱜᱼᱟ ᱯᱟᱲᱟᱜ ᱠᱟᱛᱮ ᱠᱟᱜᱮ ᱴᱷᱤᱠ ᱥᱩᱣᱠᱷᱤᱱ ᱥᱟᱺᱦᱤᱡ ᱢᱟᱹᱡᱽᱵᱩᱛ ᱥᱟ ᱦᱤᱡ ᱢᱟᱱᱮ ᱦᱩᱸᱥᱤᱜ ᱯᱷᱟᱨᱪᱟ ᱦᱩᱭᱩᱜᱼᱟ ᱦᱩᱸᱥᱤᱜ ᱯᱷᱟᱨᱪᱟ ᱠᱟᱛᱮ ᱟᱫᱚ ᱚᱱᱠᱟ ᱜᱮᱢ ᱵᱤᱪᱷᱟᱹᱣ ᱠᱮᱫᱟ ᱚᱛ ᱨᱮ ᱵᱤᱪᱷᱟᱹᱣ ᱠᱟᱛᱮᱜ ᱚᱱᱠᱟ ᱜᱮ ᱢᱤᱫᱴᱮᱱ ᱢᱤᱫᱴᱮᱱ ᱯᱟᱴᱮ ᱤᱫᱤᱭᱟ ᱯᱟᱴᱮᱱ ᱤᱫᱤ ᱠᱟᱛᱮ ᱴᱷᱤᱠ ᱦᱩᱭ ᱮᱱᱟ ᱴᱩᱯᱞᱟᱹᱜ ᱦᱚᱸ ᱤᱱᱟᱹ ᱯᱚᱨᱮ ᱦᱟᱴᱟᱜ ᱦᱚᱸ ᱚᱱᱠᱟ ᱜᱮ ᱦᱩᱭ ᱦᱟᱴᱟᱜ ᱫᱚ ᱡᱮᱢᱚᱱ ᱦᱟᱴᱟᱜ ᱫᱚ ᱛᱟᱨ ᱛᱷᱮᱜᱮ ᱴᱩᱯᱞᱟᱹᱜ ᱠᱷᱚᱱᱟᱜ ᱫᱚ ᱚᱥᱟᱨ ᱧᱚᱸᱜ ᱠᱟᱹᱴᱤᱡ ᱵᱷᱟᱞᱮ ᱦᱩᱭᱩᱜᱼᱟ ᱦᱟᱴᱟᱜ ᱦᱚᱸ ᱚᱱᱠᱟ ᱜᱮ ᱯᱟᱴᱮᱫ ᱤᱫᱤ ᱦᱩᱭᱩᱜᱼᱟ ᱚᱱᱠᱟ ᱠᱟᱛᱮ ᱱᱚᱣᱟ ᱠᱚ ᱟᱨᱡᱟᱣ ᱦᱩᱭᱩᱜᱼᱟ ᱤᱫᱤᱭᱟ ᱱᱚᱝᱠᱟ ᱵᱟᱡᱟᱨ ᱨᱮ ᱠᱤᱨᱤᱧ ᱟᱠᱷᱨᱤᱧ ᱦᱩᱭᱩᱜᱼᱟ